ᱵᱷᱟᱨᱚᱛ ᱨᱮᱱ ᱠᱷᱚᱵᱚᱨᱤᱭᱟᱹ ᱠᱚᱦᱚᱸ ᱢᱟᱱᱮ ᱥᱟᱹᱨᱤ ᱠᱷᱚᱵᱚᱨ ᱠᱚ ᱚᱞ ᱩᱪᱪᱷᱟᱹᱱ ᱨᱮᱦᱚᱸ ᱟᱹᱰᱤ ᱥᱚᱢᱚᱭ ᱫᱚ ᱥᱟᱹᱨᱤ ᱠᱷᱚᱵᱚᱨ ᱵᱟᱝᱠᱚ ᱚᱞ ᱩᱪᱷᱟᱹᱱᱟ ᱟᱫᱚ ᱤᱧᱟᱹᱜ ᱢᱤᱫᱴᱟᱱ ᱵᱟᱰᱟᱭ ᱢᱮᱱᱟᱜ ᱛᱤᱧᱟᱹ ᱟᱱᱚᱱᱫᱚ ᱵᱟᱡᱟᱨ ᱯᱚᱛᱨᱤᱠᱟ ᱟᱨ ᱟᱨᱚ ᱢᱤᱫᱴᱟᱝ ᱵᱟᱲᱟᱭ ᱛᱮᱱᱟᱜ ᱢᱮᱱᱟᱜᱼᱟ ᱱᱤᱭᱩᱡ ᱪᱮᱱᱮᱞ ᱮ ᱵᱤ ᱯᱤ ᱟᱱᱚᱱᱫᱚ ᱮ